ᱦᱮᱞᱳ ᱤᱧᱫᱚ ᱡᱷᱟᱨᱠᱷᱚᱸᱰ ᱯᱚᱱᱚᱛ ᱨᱤᱱᱤᱡ ᱱᱟᱪᱚᱱᱤᱭᱟᱹ ᱠᱟᱹᱱᱟᱹᱧ ᱟᱢ ᱫᱚ ᱚ ᱦᱚ ᱮᱱᱠᱷᱟᱱ ᱢᱟᱹᱫᱟᱹᱲᱤᱭᱟᱹ ᱠᱟᱱᱟᱢ ᱟᱯᱮ ᱫᱚ ᱵᱟᱦᱟ ᱥᱚᱦᱚᱨᱟᱭ ᱠᱚᱨᱮ ᱫᱚ ᱪᱮᱫ ᱪᱮᱫ ᱨᱩ ᱠᱚᱯᱮ ᱢᱟᱱᱮ ᱪᱮᱫ ᱪᱮᱫ ᱠᱚᱯᱮ ᱨᱩᱭᱟ ᱵᱟᱦᱟ ᱥᱚᱦᱚᱨᱟᱭ ᱨᱮ ᱚ ᱦᱚ ᱦᱩᱸ ᱟᱫᱚ ᱛᱩᱢᱫᱟᱜ ᱴᱟᱢᱟᱠ ᱨᱩ ᱠᱚᱫᱚᱢ ᱵᱟᱰᱟᱭ ᱜᱮᱭᱟ ᱚ ᱦᱚ ᱮᱱᱮᱡ ᱡᱚᱛᱚ ᱞᱮᱠᱟᱱ ᱮᱱᱮᱡ ᱜᱮ ᱫᱚᱝ ᱮᱱᱮᱡ ᱦᱩᱧ ᱵᱟᱲᱟᱭ ᱜᱮᱭᱟ ᱞᱟᱜᱽᱬᱮ ᱮᱱᱮᱡ ᱦᱩᱧ ᱵᱟᱲᱟᱭ ᱜᱮᱭᱟ ᱟᱨ ᱰᱟᱦᱟᱨ ᱮᱱᱮᱡ ᱠᱚᱦᱚᱧ ᱵᱟᱲᱟᱭᱟ ᱵᱟᱦᱟ ᱮᱱᱮᱡ ᱠᱚᱦᱚᱸ ᱟᱨ ᱯᱟᱨᱟᱵᱽ ᱠᱚᱨᱮ ᱢᱟᱱᱮ ᱵᱟᱯᱞᱟ ᱠᱚᱨᱮ ᱞᱟᱜᱽᱬᱮ ᱞᱮ ᱮᱱᱮᱡᱼᱟ ᱫᱚᱝ ᱞᱮ ᱮᱱᱮᱡᱼᱟ ᱮᱱᱠᱷᱟᱱᱤᱧ ᱪᱮᱫ ᱧᱚᱜ ᱠᱟᱜ ᱜᱮᱭᱟ ᱮᱱᱡ ᱠᱚᱫᱚ ᱦᱚᱸ ᱟᱹᱰᱤ ᱨᱟᱹᱥᱠᱟᱹ ᱟᱹᱰᱤ ᱨᱟᱹᱥᱠᱟᱹ ᱨᱚᱢᱚᱡᱽ ᱞᱮ ᱮᱱᱮᱡ ᱥᱮᱨᱮᱧᱟ ᱟᱹᱰᱤ ᱨᱟᱹᱥᱠᱟᱹ ᱜᱮ ᱵᱩᱡᱷᱟᱹᱜᱼᱟ ᱵᱟᱲᱟᱭᱟᱞᱮ ᱮᱱᱮᱡ ᱮᱱᱠᱷᱟᱱ ᱤᱭᱟᱹ ᱯᱟᱨᱟᱵᱽ ᱠᱚᱨᱮ ᱦᱚᱸᱞᱮ ᱮᱱᱮᱡ ᱧᱚᱜᱟ ᱠᱟᱹᱴᱤᱡ ᱡᱟᱛᱨᱟ ᱯᱟᱛᱟ ᱠᱚᱦᱚᱸ ᱞᱮ ᱪᱟᱞᱟᱜ ᱜᱮᱭᱟ ᱦᱚᱦᱚᱣᱟᱞᱮ ᱠᱷᱟᱱ ᱠᱚ ᱚᱱᱟ ᱡᱟᱦᱟᱸᱱᱟᱜ ᱯᱨᱳᱜᱨᱟᱢ ᱠᱚᱨᱮ ᱡᱩᱫᱤ ᱮᱱᱮᱡ ᱞᱟᱹᱜᱤᱫ ᱠᱚ ᱦᱚᱦᱚᱣᱟᱞᱮ ᱠᱷᱟᱱ ᱚᱸᱰᱮ ᱞᱮ ᱪᱟᱞᱟᱜᱼᱟ ᱟᱞᱮᱭᱟᱜ ᱮᱱᱮᱡ ᱞᱮ ᱫᱮᱠᱷᱟᱣᱟ ᱠᱚᱣᱟ ᱪᱮᱫ ᱞᱮᱠᱟᱞᱮ ᱮᱱᱮᱡᱼᱟ ᱢᱮᱱᱛᱮ ᱯᱩᱨᱟᱹ ᱢᱟᱱᱮ ᱟᱹᱛᱩ ᱨᱤᱱ ᱦᱚᱲ ᱯᱩᱨᱟᱹ ᱢᱟᱱᱮ ᱜᱟᱯᱟᱞ ᱢᱟᱨᱟᱣᱟᱛᱮᱫ ᱡᱚᱛᱚ ᱦᱚᱲ ᱜᱮᱞᱮ ᱪᱟᱞᱟᱜᱼᱟ ᱟᱨ ᱪᱟᱞᱟᱣ ᱠᱟᱛᱮᱱ ᱞᱮ ᱩᱱᱠᱩ ᱞᱮ ᱫᱮᱠᱷᱟᱣᱟᱠᱚᱣᱟ ᱟᱞᱮᱭᱟᱜ ᱮᱱᱮᱡ ᱪᱮᱫᱞᱮᱠᱟ ᱞᱮ ᱮᱱᱮᱡᱼᱟ ᱢᱮᱱᱛᱮ ᱟᱞᱮ ᱥᱮᱫᱟᱜ ᱟᱠᱚ ᱥᱮᱫ ᱨᱮᱞᱮ ᱫᱮᱠᱷᱟᱣᱟ ᱟᱨ ᱟᱹᱰᱤ ᱨᱟᱹᱥᱠᱟᱹ ᱨᱮᱢᱮᱡᱽ ᱞᱮ ᱮᱱᱮᱡᱼᱟ ᱦᱮᱸ ᱟᱯᱮ ᱫᱚ ᱛᱩᱢᱫᱟᱜ ᱴᱟᱢᱟᱠ ᱠᱚᱫᱚ ᱵᱷᱟᱹᱜᱤ ᱞᱮᱠᱟ ᱯᱮ ᱨᱩ ᱠᱚᱯᱮ ᱪᱮᱫ ᱟᱠᱟᱱᱟ ᱯᱟᱞᱮᱱ ᱦᱳᱭ ᱦᱳᱭ ᱦᱳᱭ ᱦᱳᱭ ᱦᱳᱭ ᱦᱳᱭ ᱵᱷᱟᱹᱜᱤ ᱜᱮ ᱦᱳᱭ ᱦᱳᱭ ᱦᱤᱡᱩᱜ ᱯᱮ ᱦᱳᱭ ᱱᱚᱛᱮ ᱯᱮ ᱦᱤᱡᱩᱜ ᱠᱷᱟᱱ ᱤᱭᱟᱹ ᱯᱷᱳᱱ ᱯᱮ ᱱᱟᱜ ᱛᱮᱦᱮᱧ ᱫᱚ ᱤᱱᱠᱟᱹ ᱫᱷᱟᱨᱟ ᱜᱮᱞᱟᱝ ᱠᱟᱛᱷᱟᱜᱼᱟ ᱦᱳᱭ